ᱤᱧ ᱪᱟᱥᱼᱵᱟᱥ ᱤᱧ ᱠᱚᱨᱟᱣ ᱠᱟᱫᱟ ᱟᱨ ᱪᱟᱥᱼᱵᱟᱥ ᱠᱚᱨᱟᱣ ᱠᱟᱛᱮᱜ ᱟᱹᱰᱤ ᱨᱟᱹᱥᱠᱟᱹᱧ ᱧᱟᱢ ᱠᱟᱫᱟ ᱟᱨ ᱨᱟᱹᱥᱠᱟᱹ ᱧᱟᱢ ᱠᱟᱛᱮᱜ ᱜᱮ ᱤᱧ ᱩᱫᱽᱜᱟᱹᱣᱼᱮ ᱤᱢᱟᱹᱧᱟ